ᱦᱮᱸ ᱥᱟᱸᱜᱷᱟᱨᱤᱭᱟᱹ ᱠᱚ ᱥᱟᱶ ᱛᱮ ᱡᱳᱜᱟ ᱡᱳᱜᱽ ᱦᱩᱭ ᱟᱠᱟᱹᱫᱟᱹᱧ ᱩᱝᱠᱩ ᱥᱟᱶᱛᱮ ᱜᱟᱯᱟᱞ ᱢᱟᱨᱟᱣ ᱠᱟᱛᱮᱫ ᱱᱤᱭᱟᱹᱜᱮᱧ ᱵᱩᱡᱽ ᱟᱠᱟᱫᱟ ᱡᱮ ᱩᱱᱠᱩ ᱚᱱᱟ ᱠᱚ ᱞᱟᱹᱭ ᱮᱫᱟ ᱡᱮ ᱟᱯᱮ ᱦᱳᱴᱮᱞ ᱨᱮᱠᱤ ᱨᱩᱢ ᱧᱟᱢᱚᱜ ᱜᱮᱭᱟ ᱦᱮᱸ ᱤᱧ ᱦᱚᱧ ᱢᱮᱛᱟᱫ ᱠᱚᱣᱟ ᱦᱮᱸ ᱧᱟᱢᱚᱜ ᱜᱮᱭᱟ ᱟᱫᱚ ᱩᱝᱠᱩ ᱠᱚ ᱢᱮᱱ ᱮᱫᱟ ᱡᱮ ᱟᱯᱮᱭᱟᱜ ᱦᱳᱴᱮᱞ ᱵᱟᱨᱮ ᱛᱮ ᱠᱤᱪᱷᱩ ᱞᱟᱹᱭ ᱟᱞᱮᱢᱮ ᱤᱧ ᱢᱮᱱ ᱟᱠᱟᱣᱟᱫ ᱠᱚᱣᱟ ᱡᱮ ᱦᱮᱸ ᱟᱞᱮᱭᱟᱜ ᱦᱳᱴᱮᱞ ᱫᱚ ᱱᱚᱝᱠᱟ ᱵᱷᱟᱹᱜᱤ ᱜᱮᱭᱟ ᱦᱮᱡ ᱵᱟᱲᱟᱣ ᱟᱠᱟᱱ ᱜᱮᱭᱟ ᱠᱚ ᱟᱭᱢᱟ ᱦᱚᱲᱜᱮ ᱦᱮᱡ ᱪᱟᱞᱟᱣ ᱵᱟᱲᱟ ᱟᱠᱟᱱ ᱜᱮᱭᱟ ᱠᱚ ᱫᱟᱬᱟᱱ ᱠᱟᱱ ᱜᱮᱭᱟ ᱠᱚ ᱫᱟᱬᱟ ᱵᱟᱲᱟᱣ ᱟᱠᱟᱫ ᱜᱮᱭᱟ ᱠᱚ ᱱᱚᱰᱮ ᱫᱚ ᱟᱫᱚ ᱚᱱᱟᱜᱮ ᱩᱝᱠᱩ ᱦᱚᱸᱠᱚ ᱢᱮᱱ ᱮᱫᱟ ᱛᱟᱦᱞᱮ ᱴᱷᱤᱠ ᱜᱮᱭᱟ ᱟᱞᱮ ᱦᱚᱸᱞᱮ ᱪᱟᱞᱟᱜ ᱜᱮᱭᱟ